ᱦᱮᱞᱳ ᱡᱚᱦᱟᱨ ᱜᱮ ᱱᱚᱣᱟ ᱫᱚ ᱥᱟᱱᱛᱟᱲᱤ ᱯᱩᱛᱷᱤ ᱫᱚᱠᱟᱱ ᱠᱟᱱᱟ ᱛᱚ ᱟᱪᱪᱷᱟ ᱟᱹᱞᱤᱧ ᱠᱚᱛᱚᱠ ᱜᱩᱞᱟᱹ ᱥᱟᱱᱛᱟᱲᱤ ᱯᱩᱛᱷᱤ ᱵᱟᱝᱞᱟ ᱦᱚᱨᱚᱯ ᱛᱮ ᱪᱷᱟᱯᱟ ᱚᱱᱠᱟᱱᱟᱜ ᱠᱤᱪᱷᱩ ᱯᱩᱛᱷᱤ ᱯᱚᱛᱚᱵ ᱟᱵᱮᱱᱟᱜ ᱫᱚᱠᱟᱱ ᱨᱮ ᱧᱟᱢᱚᱜᱼᱟ ᱟᱪᱪᱷᱟ ᱡᱟᱦᱟᱸ ᱡᱟᱦᱟᱸ ᱠᱚᱞᱤᱧ ᱧᱮᱞᱫᱟ ᱚᱱᱟ ᱠᱚ ᱧᱮᱞ ᱵᱮᱱ ᱥᱮ ᱢᱮᱱᱟᱜᱼᱟᱱ ᱟᱨ ᱪᱮᱫᱞᱮᱠᱟ ᱫᱟᱢ ᱢᱚᱴᱟᱢᱩᱴᱤ ᱵᱮᱱ ᱞᱟᱹᱭ ᱟᱞᱤᱧᱟ ᱟᱪᱪᱷᱟ ᱧᱮᱞ ᱵᱮᱱ ᱥᱮ ᱟᱵᱮᱱ ᱢᱤᱫ ᱟᱲᱟ ᱨᱮᱱᱟᱜ ᱫᱮᱠᱟᱱ ᱨᱮ ᱢᱮᱱᱟᱜ ᱟᱥᱮ ᱵᱟᱝ ᱠᱤᱛᱟᱹ ᱯᱟᱹᱴᱭᱟᱹ ᱵᱚᱞᱮ ᱢᱤᱫᱴᱮᱡ ᱵᱟᱞᱟᱭ ᱥᱮᱨᱮᱧ ᱵᱳᱭ ᱡᱟᱦᱟᱸ ᱫᱚ ᱚᱱᱟ ᱫᱚᱭ ᱪᱷᱟᱯᱟ ᱥᱚᱫᱚᱨᱟᱠᱟᱫᱟ ᱨᱟᱹᱛ ᱪᱚᱨᱟ ᱢᱮᱱᱛᱮ ᱚᱱᱟ ᱧᱮᱞ ᱵᱮᱱ ᱥᱮ ᱟᱵᱮᱱ ᱴᱷᱮᱱ ᱢᱮᱱᱟᱜᱼᱟ ᱟᱪᱪᱷᱟ ᱚᱱᱟ ᱨᱮᱱᱟᱜ ᱜᱚᱱᱚᱝ ᱛᱤᱱᱟᱹᱜ ᱢᱮᱱᱟᱜᱼᱟ ᱜᱚᱢᱠᱮ ᱵᱟᱨ ᱥᱟᱭ ᱠᱤᱪᱷᱩ ᱫᱚ ᱠᱚᱢ ᱩᱭᱩᱜ ᱛᱟᱵᱮᱱᱟ ᱟᱨᱦᱚᱸ ᱞᱤᱧ ᱟᱨᱦᱚᱸ ᱮᱴᱟᱜ ᱯᱩᱛᱷᱤ ᱯᱚᱛᱚᱵ ᱠᱚᱞᱤᱧ ᱯᱟᱸᱡᱟᱭᱫᱟ ᱟᱨ ᱟᱪᱪᱷᱟ ᱡᱚᱢ ᱡᱚᱢᱥᱤᱢ ᱵᱤᱱᱛᱤ ᱡᱚᱢᱥᱤᱢ ᱵᱤᱱᱛᱤ ᱢᱮᱱᱟᱜᱼᱟᱱ ᱟᱪᱪᱷᱟ ᱛᱟᱯᱚᱨᱮ ᱟᱵᱚᱨᱮᱱ ᱥᱟᱫᱷᱩ ᱨᱟᱢᱪᱟᱸᱫᱽ ᱢᱩᱨᱢᱩ ᱜᱚᱢᱠᱮ ᱠᱤᱪᱷᱩ ᱚᱱᱟ ᱚᱱᱚᱞ ᱢᱟᱞᱟ ᱠᱚ ᱠᱤᱪᱷᱩ ᱢᱮᱱᱟᱜᱼᱟ ᱛᱟᱯᱚᱨᱮ ᱟᱵᱚᱣᱟᱜ ᱡᱟᱦᱟᱸ ᱥᱟᱭ ᱥᱮᱨᱢᱟ ᱨᱮᱱᱟᱜ ᱚᱱᱚᱬᱦᱮᱸ ᱛᱟᱯᱚᱨᱮ ᱠᱷᱮᱨᱣᱟᱞ ᱵᱚᱝᱥᱚ ᱫᱷᱚᱨᱚᱢ ᱯᱩᱛᱷᱤ ᱢᱟᱨᱮ ᱦᱟᱯᱲᱟᱢ ᱠᱚ ᱨᱮᱭᱟᱜ ᱠᱟᱛᱷᱟ ᱛᱚ ᱟᱯᱮᱭᱟᱜ ᱱᱚᱝᱠᱟ ᱤᱭᱟᱹ ᱢᱮᱱᱟᱜᱼᱟ ᱟᱞᱤᱧ ᱡᱩᱫᱤ ᱚᱱᱞᱟᱭᱤᱱ ᱛᱮᱞᱤᱧ ᱯᱟᱨᱪᱮᱥᱟ ᱟᱯᱮ ᱚᱱᱠᱟᱱ ᱠᱩᱞ ᱨᱮᱭᱟᱜ ᱠᱚᱱᱳ ᱵᱮᱵᱚᱥᱛᱟ ᱢᱮᱱᱟᱜ ᱛᱟᱯᱮᱭᱟ ᱥᱮ ᱟᱞᱤᱧ ᱰᱟᱭᱨᱮᱴ ᱪᱟᱞᱟᱜ ᱦᱩᱭᱩᱜ ᱛᱟᱞᱤᱧᱟ ᱦᱮᱸ ᱚᱱᱟ ᱫᱚ ᱡᱟᱦᱟᱸ ᱠᱚᱞᱤᱧ ᱢᱮᱱ ᱠᱮᱜ ᱚᱱᱟ ᱠᱚᱞᱤᱧ ᱦᱟᱛᱟᱣᱟ ᱟᱨ ᱢᱤᱫᱴᱮᱱ ᱟᱵᱚ ᱥᱟᱶᱛᱟ ᱡᱟᱦᱟᱸ ᱠᱟᱨᱟᱢ ᱵᱤᱱᱛᱤ ᱞᱟᱹᱭᱛᱮ ᱢᱤᱫᱴᱟᱝ ᱤᱝᱨᱮᱹᱡᱤ ᱛᱮᱨᱡᱚᱢᱟ ᱢᱮᱱᱟᱜᱼᱟ ᱡᱟᱦᱟᱸ ᱫᱚ ᱚᱱᱟ ᱵᱤᱥᱥᱚ ᱵᱷᱟᱨᱚᱛᱤ ᱤᱭᱩᱱᱤᱵᱷᱟᱨᱥᱤᱴᱤ ᱠᱷᱚᱡ ᱟᱵᱚ ᱥᱟᱱᱛᱟᱲ ᱜᱮ ᱩᱱᱤᱭ ᱛᱚᱨᱡᱚᱢᱟᱣ ᱠᱟᱫᱟ ᱚᱱᱟ ᱫᱚ ᱦᱩᱭᱩᱜ ᱠᱟᱱᱟ ᱫᱤ ᱠᱷᱮᱨᱣᱟᱞ ᱚᱱᱟ ᱧᱮᱞ ᱵᱮᱱ ᱥᱮ ᱚᱱᱟ ᱦᱮᱱᱟᱜᱼᱟ ᱟᱨ ᱟᱞᱮ ᱯᱩᱨᱩᱞᱤᱭᱟᱹ ᱠᱷᱚᱱ ᱯᱩᱨᱩᱞᱤᱭᱟᱹ ᱥᱟᱱᱛᱟᱲᱤ ᱥᱟᱶᱦᱮᱫ ᱢᱟᱰᱮᱹᱨ ᱠᱷᱚᱱ ᱡᱟᱦᱟᱸ ᱠᱚ ᱤᱭᱟᱹ ᱞᱮᱫ ᱡᱮ ᱢᱟᱨᱮ ᱫᱚᱝ ᱥᱮᱨᱮᱧ ᱦᱤᱦᱤᱲᱤ ᱯᱤᱯᱤᱲᱤ ᱧᱩᱛᱩᱢ ᱫᱚ ᱦᱩᱭᱩᱜ ᱠᱟᱱᱟ ᱦᱤᱦᱤᱲᱤ ᱯᱤᱯᱤᱲᱤ ᱛᱟᱯᱚᱨᱮ ᱠᱚᱞᱮᱱᱫᱨᱚᱱᱟᱛᱷ ᱢᱟᱱ ᱠᱚᱞᱮᱱᱫᱨᱚᱱᱟᱛᱷ ᱢᱟᱱᱰᱤ ᱡᱟᱭᱦᱳᱠ ᱧᱩᱛᱩᱢ ᱠᱚᱞᱮᱱᱫᱨᱚ ᱴᱟᱭᱴᱮᱞ ᱵᱟᱞᱤᱧ ᱞᱟᱹᱭ ᱫᱟᱲᱮᱭᱟᱜ ᱠᱟᱱᱟ ᱩᱱᱤᱭᱟᱜ ᱠᱤᱪᱷᱩ ᱵᱳᱭ ᱡᱩᱫᱤ ᱛᱟᱦᱮᱱᱟ ᱠᱤᱪᱷᱩ ᱵᱮᱱ ᱠᱟᱞᱮᱠᱴ ᱫᱚᱦᱚ ᱠᱟᱜᱼᱟ ᱛᱚ ᱟᱞᱤᱧ ᱞᱤᱧ ᱪᱟᱞᱟᱜᱼᱟ ᱠᱷᱩᱵ ᱞᱚᱜᱚᱱ ᱜᱮ ᱟᱨ ᱤᱭᱟᱹ ᱥᱟᱨᱚᱫᱟ ᱯᱨᱟᱥᱟᱫᱽ ᱠᱤᱥᱠᱩᱣᱟᱜ ᱠᱤᱪᱷᱩ ᱡᱟᱦᱟᱸ ᱚᱞ ᱫᱚᱦᱚ ᱚᱱᱚᱬᱦᱮᱸ ᱞᱟᱦᱟᱜ ᱦᱚᱨ ᱨᱮ ᱦᱚᱜᱼᱚᱭ ᱱᱚᱣᱟ ᱠᱚ ᱡᱟᱦᱟᱸ ᱠᱚ ᱤᱭᱟᱹ ᱠᱚ ᱢᱮᱱᱟᱜᱼᱟ ᱚᱱᱟ ᱠᱚ ᱡᱩᱫᱤ ᱦᱮᱱᱟᱜ ᱠᱷᱟᱡ ᱵᱮᱱ ᱠᱟᱞᱮᱠᱴ ᱫᱚᱦᱚ ᱠᱟᱜᱼᱟ ᱟᱨ ᱛᱟᱯᱚᱨᱮ ᱢᱚᱫᱴᱮᱡ ᱢᱮᱱᱟᱜᱼᱟᱱ ᱡᱮ ᱫᱷᱤᱨᱮᱱᱫᱨᱚᱱᱟᱛᱷ ᱵᱟᱥᱠᱮᱭᱟᱜ ᱥᱟᱶᱛᱟᱞ ᱜᱚᱱᱚᱥᱚᱝᱜᱨᱟᱢᱮᱨ ᱤᱛᱤᱦᱟᱥ ᱚᱱᱟ ᱧᱮᱞᱟᱵᱤᱱ ᱛᱚ ᱟᱪᱪᱷᱟ ᱴᱷᱤᱠ ᱟᱪᱷᱮ ᱟᱞᱤᱧ ᱢᱤᱫ ᱫᱤᱱᱳᱜ ᱯᱷᱳᱱ ᱪᱟᱞᱟᱜ ᱞᱟᱦᱟ ᱨᱤᱞᱤᱧ ᱯᱷᱳᱱ ᱟᱵᱤᱱᱟ ᱦᱮᱸ ᱴᱷᱤᱠ ᱟᱪᱷᱮ ᱢᱟ ᱛᱚᱵᱮ ᱛᱤᱦᱤᱧ ᱫᱚ ᱤᱱᱠᱟᱹ ᱜᱮᱞᱤᱧ ᱜᱟᱞᱢᱟᱨᱟᱣᱫᱟ ᱡᱚᱦᱟᱨ ᱜᱮ